ᱠᱷᱮᱞ ᱫᱚ ᱟᱹᱰᱤ ᱵᱷᱟᱹᱜᱤ ᱡᱤᱱᱤᱥ ᱠᱟᱱᱟ ᱟᱨ ᱟᱵᱚ ᱦᱚᱸᱵᱚᱱ ᱠᱷᱮᱞ ᱛᱮᱜᱮ ᱦᱚᱲᱢᱚ ᱠᱚᱦᱚᱸ ᱵᱮᱥ ᱜᱮ ᱛᱟᱦᱮᱸ ᱠᱟᱱᱟ ᱵᱮᱥ ᱜᱮ ᱛᱟᱦᱮᱱ ᱢᱟ ᱱᱚᱝᱠᱟ ᱜᱮ ᱟᱨ ᱧᱮᱞᱮᱫ ᱠᱚᱜᱮᱭᱟᱵᱚᱱ ᱨᱳᱦᱤᱛ ᱥᱚᱨᱢᱟ ᱛᱟᱠᱚ ᱠᱚ ᱵᱟᱠᱷᱟᱱ ᱵᱤᱨᱟᱴ ᱛᱟᱠᱚ ᱠᱚ ᱡᱟᱦᱟᱸᱭ ᱜᱮ ᱠᱨᱤᱠᱮᱴ ᱠᱚ ᱴᱮᱱᱤᱥ ᱠᱚ ᱯᱷᱩᱴᱵᱚᱞ ᱠᱚ ᱠᱷᱮᱞᱮᱜᱼᱟ ᱚᱱᱟᱛᱮ ᱦᱚᱲᱢᱚ ᱠᱚ ᱛᱟᱠᱚ ᱵᱮᱥ ᱠᱚ ᱫᱚᱦᱚᱭᱮᱜᱼᱟ ᱟᱨ ᱢᱮᱥᱤ ᱛᱩᱠᱩ ᱠᱚᱦᱚᱸ ᱱᱚᱜᱼᱚᱭ ᱯᱷᱩᱴᱵᱚᱞ ᱠᱚ ᱠᱷᱮᱞ ᱠᱟᱱᱟ ᱩᱱᱠᱩ ᱟᱠᱚᱣᱟᱜ ᱦᱚᱲᱢᱚ ᱵᱮᱥ ᱫᱚᱦᱚ ᱠᱷᱟᱹᱛᱤᱨ ᱛᱮ ᱠᱷᱮᱞᱳᱰ ᱮᱫᱼᱟ ᱠᱚ ᱮᱱᱠᱷᱟᱱ ᱟᱵᱚ ᱦᱚᱸᱵᱚᱱ ᱠᱷᱮᱞ ᱢᱟ ᱚᱱᱟᱛᱮ ᱦᱚᱲᱢᱚ ᱛᱟᱵᱚᱱ ᱵᱮᱥ ᱛᱟᱦᱮᱱᱟ ᱟᱲᱟᱜ ᱥᱟᱠᱟᱢ ᱠᱚᱜᱮ ᱵᱚᱱ ᱡᱚᱢ ᱢᱟ ᱟᱹᱞᱩ ᱪᱚᱯ ᱥᱤᱸᱜᱟᱲᱟ ᱡᱚᱢ ᱛᱮᱫᱚ ᱛᱟᱹᱦᱩ ᱦᱚᱲᱢᱚ ᱠᱚ ᱠᱷᱟᱨᱟᱯᱚᱜᱼᱟ ᱚᱱᱟᱛᱮ ᱟᱲᱟᱜ ᱥᱟᱠᱟᱢ ᱜᱮᱵᱚᱱ ᱡᱚᱢ ᱢᱟ ᱩᱱᱟᱹᱜ ᱵᱚᱱ ᱤᱭᱟᱹᱜᱼᱟ ᱠᱩᱥᱤᱜ ᱠᱟᱱᱟ ᱮᱱᱠᱷᱟᱱ ᱫᱚ ᱵᱮᱥ ᱜᱮ ᱡᱚᱛᱚᱱᱚᱜ ᱦᱩᱭᱩᱜ ᱢᱟ ᱟᱨ ᱦᱚᱲᱢᱚ ᱠᱚ ᱵᱮᱥ ᱛᱟᱦᱮᱱ ᱢᱟ ᱢᱮᱱᱠᱷᱟᱱ ᱫᱚ ᱟᱞᱮ ᱫᱚᱞᱮ ᱱᱚᱣᱟ ᱜᱮᱞᱮ ᱢᱮᱱᱟ ᱡᱮ ᱟᱯᱮ ᱦᱚᱸ ᱡᱟᱦᱟᱸ ᱛᱤᱱᱟᱹᱜ ᱯᱮ ᱠᱚᱥᱤ ᱫᱟᱲᱮᱭᱟᱜᱼᱟ ᱩᱱᱟᱹᱜ ᱜᱮ ᱦᱚᱲᱢᱚ ᱛᱟᱯᱮ ᱟᱞᱚ ᱵᱷᱟᱹᱨᱤ ᱯᱮ ᱫᱚᱦᱚᱭᱟ ᱢᱮᱱᱠᱷᱟᱱ ᱫᱚ ᱦᱚᱜᱼᱚᱸᱭ ᱱᱚᱠᱟ ᱠᱷᱮᱞ ᱡᱚᱝ ᱠᱚᱦᱚᱸ ᱦᱩᱭᱩᱜ ᱢᱟ ᱜᱮ ᱠᱷᱟᱱ ᱦᱚᱲᱢᱚ ᱠᱚ ᱵᱮᱥ ᱛᱟᱦᱮᱱᱟ ᱡᱚᱛᱚ ᱦᱚᱲ ᱵᱮᱥ ᱜᱮ ᱛᱟᱦᱮᱱ ᱢᱟᱠᱚ